ᱦᱳᱭ ᱟᱵᱚ ᱫᱷᱟᱹᱨᱛᱤ ᱨᱮ ᱥᱮ ᱡᱮᱜᱮᱫ ᱨᱮ ᱚᱱᱠᱟᱱ ᱠᱤᱪᱷᱩ ᱟᱹᱰᱤᱜᱟᱱ ᱜᱷᱚᱴᱚᱱᱟ ᱜᱷᱚᱴᱟᱣ ᱠᱟᱱᱟ ᱡᱮ ᱟᱵᱚᱣᱟᱜ ᱱᱟᱜᱟᱢ ᱨᱮ ᱚᱞ ᱛᱚᱞ ᱜᱮ ᱵᱟᱹᱪᱩᱜᱼᱟ ᱡᱟᱦᱟᱸ ᱞᱮᱠᱟ ᱯᱚᱱᱰᱤᱛ ᱨᱚᱜᱷᱩᱱᱟᱛᱷ ᱢᱩᱨᱢᱩ ᱟᱵᱚᱭᱤᱡ ᱡᱟᱦᱟᱸᱭ ᱡᱮ ᱚᱞᱜᱩᱨᱩ ᱵᱚᱱ ᱢᱮᱛᱟᱭ ᱠᱟᱱᱟ ᱩᱱᱤ ᱦᱚᱸ ᱟᱹᱰᱤᱜᱟᱱ ᱯᱚᱛᱚᱵᱼᱮ ᱚᱞ ᱟᱠᱟᱫ ᱱᱤᱛ ᱦᱚᱸ ᱵᱟᱭ ᱵᱟᱰᱟᱭ ᱧᱟᱢ ᱠᱟᱱᱟ ᱡᱮ ᱯᱚᱛᱚᱵᱽ ᱠᱚ ᱟᱹᱰᱤᱜᱟᱱ ᱜᱮ ᱚᱞ ᱟᱠᱟᱱᱟ ᱟᱨ ᱱᱤᱛ ᱦᱚᱸ ᱵᱟᱭ ᱵᱟᱰᱟᱭ ᱧᱟᱢ ᱟᱠᱟᱱᱟ ᱡᱟᱦᱟᱸ ᱜᱮ ᱯᱚᱛᱚᱵᱼᱮ ᱚᱞ ᱟᱠᱟᱫ ᱡᱚᱛᱚ ᱫᱚ ᱵᱟᱭ ᱧᱟᱢ ᱟᱠᱟᱱᱟ ᱠᱤᱪᱷᱩ ᱜᱟᱱ ᱜᱮ ᱧᱟᱢ ᱟᱠᱟᱱᱟ ᱚᱱᱟᱛᱮ ᱩᱱᱤ ᱚᱲᱟᱜ ᱪᱟᱞᱟᱣ ᱠᱟᱛᱮᱫ ᱥᱮ ᱟᱡᱟᱜ ᱟᱥᱼᱯᱟᱥ ᱟᱲᱳᱥᱼᱯᱟᱲᱳᱥ ᱠᱚᱨᱮ ᱠᱩᱞᱤ ᱵᱟᱲᱟ ᱠᱟᱛᱮᱫ ᱦᱤᱱᱟᱹ ᱠᱷᱚᱸᱫᱽᱨᱚᱱ ᱞᱮᱠᱷᱟᱱ ᱜᱮ ᱚᱱᱟ ᱟᱨᱦᱚᱸ ᱯᱚᱛᱚᱵ ᱠᱚᱫᱚ ᱵᱟᱰᱟᱭᱚᱜᱼᱟ ᱟᱨ ᱚᱱᱟ ᱯᱚᱛᱚᱵ ᱠᱚ ᱡᱩᱫᱤ ᱟᱵᱚ ᱮᱠᱟᱰᱮᱢᱤᱠ ᱠᱚᱨᱮ ᱥᱮ ᱜᱩᱜᱳᱞ ᱠᱚᱨᱮ ᱦᱚᱸᱵᱚᱱ ᱫᱚᱦᱚ ᱞᱮᱠᱷᱟᱱ ᱫᱚ ᱟᱹᱰᱤᱜᱟᱱ ᱛᱟᱦᱮᱱᱟ ᱟᱨ ᱟᱭᱢᱟ ᱫᱤᱱ ᱛᱟᱦᱮᱱ ᱜᱮᱭᱟ ᱡᱮ ᱚᱠᱟ ᱛᱮᱦᱚᱸ ᱵᱟᱭ ᱦᱟᱱᱛᱮ ᱱᱟᱛᱮᱜᱼᱟ ᱟᱨ ᱚᱱᱠᱟ ᱛᱮᱜᱮ ᱟᱵᱚᱣᱟᱜ ᱡᱟᱦᱟᱸ ᱜᱮ ᱥᱟᱱᱛᱷᱟᱞ ᱨᱮ ᱢᱮᱱᱟᱜ ᱚᱱᱠᱟᱱ ᱟᱨᱦᱚᱸ ᱚᱱᱚᱞᱤᱭᱟᱹ ᱠᱚᱣᱟᱜ ᱦᱚᱸ ᱯᱚᱛᱚᱵ ᱠᱚᱵᱚᱱ ᱵᱟᱰᱟᱭ ᱧᱟᱢ ᱫᱟᱲᱮᱭᱟᱜᱼᱟ ᱡᱮ ᱟᱵᱚ ᱨᱮᱱ ᱥᱟᱱᱛᱷᱟᱞᱤᱭᱟᱹ ᱚᱱᱚᱞᱤᱭᱟᱹ ᱠᱚ ᱛᱤᱱᱟᱹᱜ ᱠᱚ ᱚᱞ ᱞᱮᱫᱟ ᱢᱮᱱᱛᱮ ᱵᱚᱱ ᱵᱟᱰᱟᱭ ᱧᱟᱢᱟ ᱚᱱᱟ ᱠᱷᱟᱹᱛᱤᱨ ᱜᱮ ᱟᱵᱚ ᱫᱚ ᱵᱚᱱ ᱠᱷᱚᱸᱫᱽᱨᱚᱱᱟ ᱟᱨ ᱚᱱᱟ ᱯᱚᱛᱚᱵ ᱠᱚᱵᱚᱱ ᱵᱟᱰᱟᱭ ᱧᱟᱢᱟ ᱡᱟᱦᱟᱸᱭ ᱡᱮ ᱚᱞ ᱜᱩᱨᱩ ᱯᱚᱱᱰᱤᱛ ᱨᱚᱜᱷᱩᱱᱟᱛᱷ ᱢᱩᱨᱢᱩᱭ ᱚᱞ ᱦᱚᱴᱚᱣᱟᱠᱟᱜᱼᱟ ᱟᱨ ᱚᱱᱟ ᱠᱚ ᱧᱟᱢ ᱠᱟᱛᱮᱫ ᱟᱵᱚ ᱦᱚᱸᱵᱚᱱ ᱚᱞ ᱯᱟᱲᱦᱟᱜᱼᱟ ᱚᱱᱟ ᱠᱚᱛᱮ ᱜᱮ ᱚᱱᱟᱜᱮ ᱱᱟᱯᱟᱭ ᱛᱮ ᱠᱷᱚᱸᱫᱽᱨᱚᱱ ᱠᱟᱛᱮᱫ ᱵᱚᱱ ᱧᱟᱢ ᱨᱩᱣᱟᱹᱲᱟ